ᱛᱮᱦᱮᱧ ᱜᱟᱯᱟ ᱡᱚᱛᱚᱠᱷᱚᱱᱟᱜ ᱵᱟᱹᱲᱛᱤ ᱦᱳᱭᱟᱴᱥᱮᱯ ᱵᱮᱵᱚᱦᱟᱨᱚᱜ ᱠᱟᱱᱟ ᱤᱥᱢᱟᱨᱴ ᱯᱷᱳᱱ ᱛᱮ ᱟᱭᱢᱟ ᱠᱤᱪᱷᱩ ᱜᱟᱱᱚᱜ ᱠᱟᱱᱟ ᱠᱚᱢᱯᱩᱴᱟᱨ ᱞᱮᱯᱴᱚᱯ ᱡᱟᱦᱟᱸ ᱜᱟᱱᱚᱜ ᱠᱟᱱᱟ ᱱᱚᱣᱟ ᱤᱥᱢᱟᱨᱴ ᱯᱷᱳᱱ ᱛᱮᱦᱚᱸ ᱜᱟᱱᱚᱜ ᱠᱟᱱᱟ ᱱᱮᱴ ᱵᱮᱠᱤᱝ ᱵᱷᱤᱰᱭᱳ ᱠᱚᱞ ᱟᱭᱢᱟ ᱠᱪᱷᱩ ᱜᱟᱱᱚᱜ ᱠᱟᱱᱟ